ᱦᱮᱞᱳ ᱦᱮᱸ ᱤᱧ ᱢᱚᱱᱟᱧ ᱢᱮᱱᱮᱫᱟ ᱡᱟᱢᱥᱮᱫᱽᱯᱩᱨ ᱠᱷᱚᱱ ᱤᱧ ᱢᱤᱫᱴᱟᱝ ᱠᱮᱵᱽ ᱵᱩᱠ ᱨᱮᱭᱟᱜ ᱢᱮᱱᱟᱜᱼᱟ ᱟᱫᱚ ᱚᱱᱟᱜᱮ ᱞᱟᱦᱟᱨᱮᱧ ᱵᱩᱠ ᱠᱟᱜ ᱠᱟᱱᱟ ᱡᱩᱫᱤ ᱧᱟᱢᱚᱜᱼᱟ ᱥᱮ ᱵᱟᱭ ᱧᱟᱢᱚᱜᱼᱟ ᱟᱫᱚ ᱚᱱᱟ ᱞᱟᱹᱜᱤᱫ ᱛᱮ ᱛᱤᱱᱟᱹᱜ ᱛᱤᱱᱟᱹᱜ ᱵᱷᱟᱲᱟ ᱠᱚ ᱫᱚᱨᱠᱟᱨᱚᱜᱼᱟ ᱦᱮᱸ ᱟᱫᱚ ᱯᱟᱪᱤᱥ ᱛᱟᱨᱤᱠᱷ ᱱᱟᱦᱟᱜ ᱥᱮᱱᱚᱜ ᱦᱩᱭᱩᱜᱼᱟ ᱟᱫᱚ ᱚᱱᱟ ᱞᱟᱹᱜᱤᱫ ᱛᱮ ᱪᱮᱫ ᱪᱮᱫ ᱠᱚ ᱫᱚᱨᱠᱟᱨᱟ ᱟᱨ ᱛᱤᱱᱟᱹᱜ ᱯᱩᱭᱥᱟᱹ ᱟᱫᱚ ᱱᱤᱭᱟᱹ ᱡᱟᱭᱜᱟ ᱱᱟᱦᱟᱜ ᱡᱟᱢᱥᱮᱫᱽᱯᱩᱨ ᱨᱮᱭᱟᱜ ᱮᱜᱨᱤ ᱠᱚ ᱡᱟᱭᱜᱟ ᱱᱟᱦᱟᱜ ᱦᱤᱡᱩᱜ ᱯᱮ ᱮᱜᱨᱤ ᱠᱚ ᱮᱨᱤᱭᱟ ᱠᱚᱣᱟᱴᱟᱨ ᱱᱟᱢᱵᱟᱨ ᱥᱤᱠᱥ ᱱᱚᱰᱮᱱᱟᱦᱟᱜ ᱦᱤᱡᱩᱜᱯᱮ ᱟᱨ ᱥᱮᱛᱟᱜ ᱛᱤᱱᱟᱹᱜ ᱥᱮᱛᱟᱜ ᱜᱮᱞ ᱴᱟᱲᱟᱝ ᱱᱤᱱᱟᱹᱜ ᱵᱟᱡᱮ ᱦᱤᱡᱩᱜ ᱯᱮ ᱜᱮᱞ ᱴᱟᱲᱟᱝ ᱵᱟᱡᱮ ᱦᱤᱡᱩᱜ ᱯᱮ ᱟᱨ ᱪᱟᱞᱟᱣ ᱢᱟᱲᱟᱝ ᱨᱮᱜᱮ ᱞᱟᱦᱟᱨᱮᱜᱮᱧ ᱵᱩᱠ ᱠᱟᱜ ᱠᱟᱱᱟ ᱪᱮᱫᱟᱜ ᱥᱮ ᱟᱫᱚ ᱱᱤᱭᱟᱹ ᱯᱚᱪᱤᱥ ᱛᱟᱨᱤᱠᱷ ᱠᱮᱵ ᱢᱟ ᱢᱮᱱᱟᱜᱼᱟ ᱥᱮ ᱵᱟᱝᱼᱟ ᱟᱫᱚ ᱢᱮᱱᱟᱜ ᱠᱷᱟᱱ ᱫᱚ ᱢᱟᱲᱟᱝ ᱨᱮᱜᱮᱧ ᱵᱩᱠ ᱠᱟᱜ ᱠᱟᱱᱟ ᱛᱟᱠᱤ ᱤᱧ ᱟᱞᱚᱧ ᱚᱥᱩᱵᱤᱫᱷᱟᱜ ᱢᱟ ᱢᱮᱱᱛᱮᱫ ᱫᱚ